ᱟᱞᱮᱭᱟᱜ ᱴᱚᱴᱷᱟᱨᱮ ᱥᱟᱱᱛᱟᱲᱠᱚᱧ ᱧᱮᱞ ᱟᱠᱟᱫ ᱠᱚᱣᱟ ᱥᱤᱢ ᱥᱩᱠᱨᱤ ᱜᱟᱹᱭᱼᱰᱟᱝᱜᱽᱨᱟ ᱢᱮᱨᱚᱢ ᱠᱚᱠᱚ ᱟᱹᱥᱩᱞ ᱟᱠᱟᱫ ᱠᱚᱣᱟ ᱟᱹᱥᱩᱞ ᱠᱟᱛᱮᱫ ᱠᱤᱨᱤᱧ ᱟᱹᱠᱷᱨᱤᱧᱨᱮ ᱵᱷᱟᱞᱮ ᱯᱟᱭᱥᱟ ᱢᱮᱱᱟᱜᱼᱟ ᱟᱨ ᱩᱱᱠᱚ ᱫᱚ ᱴᱟᱹᱭᱤᱢ ᱢᱚᱛᱚᱱ ᱡᱚᱢ ᱮᱢᱟᱣᱠᱚ ᱦᱩᱭᱩᱜᱼᱟ ᱴᱟᱹᱭᱤᱢ ᱢᱚᱛᱚᱱ ᱫᱟᱜᱠᱚ ᱧᱩᱣᱟᱠᱚ ᱦᱩᱭᱩᱜ ᱠᱟᱱᱟ ᱡᱟᱦᱟᱸᱞᱮᱠᱟ ᱨᱩᱣᱟᱹ ᱦᱟᱹᱥᱩ ᱞᱮᱱᱠᱷᱟᱡ ᱠᱚ ᱛᱚᱠᱷᱚᱱ ᱵᱞᱚᱠᱛᱮ ᱤᱫᱤ ᱠᱟᱛᱮᱫ ᱯᱚᱥᱩ ᱰᱟᱠᱴᱟᱨ ᱴᱷᱮᱡ ᱪᱤᱠᱤᱛᱥᱥᱟ ᱠᱚ ᱦᱩᱭᱩᱜ ᱠᱟᱱᱟ ᱟᱨ ᱩᱱᱠᱩᱫᱚ ᱮᱢᱮᱱᱚᱢ ᱛᱚᱞ ᱠᱟᱛᱮᱠᱚ ᱟᱹᱥᱩᱞᱚᱜᱼᱟ ᱛᱚᱞ ᱠᱟᱛᱮᱠᱚ ᱟᱹᱥᱩᱞᱚᱜ ᱠᱟᱱᱟ ᱥᱟᱶᱛᱮ ᱱᱚᱛᱮᱧ ᱜᱮᱨᱚᱥᱛᱤᱧ ᱜᱮᱨᱚᱥᱛᱤ ᱫᱟᱲᱮᱭᱟᱜ ᱠᱟᱱᱟ ᱜᱮᱨᱚᱥᱛᱤ ᱥᱮᱪᱦᱚᱸ ᱠᱤᱩᱪᱷᱩ ᱯᱟᱭᱥᱟ ᱦᱮᱡᱟᱹᱧ ᱠᱟᱱᱟ ᱦᱟᱱᱛᱮ ᱡᱮᱴᱟᱧ ᱥᱤᱢ ᱥᱩᱠᱨᱤ ᱜᱟᱹᱭ ᱰᱟᱝᱜᱽᱨᱟ ᱢᱮᱨᱚᱢ ᱩᱱᱠᱚ ᱠᱚᱧ ᱟᱹᱥᱩᱞ ᱟᱠᱟᱫ ᱠᱚᱣᱟ ᱚᱱᱛᱮ ᱠᱷᱚᱡᱦᱚᱸ ᱯᱚᱭᱥᱟ ᱦᱮᱡ ᱟᱹᱧ ᱠᱟᱱᱟ ᱵᱟᱱᱟᱨ ᱢᱤᱞᱮᱛᱮ ᱢᱚᱴᱟᱢᱩᱴᱤ ᱵᱷᱟᱞᱮᱜᱮ ᱯᱟᱭᱥᱟ ᱦᱮᱪᱟᱹᱧ ᱠᱟᱱᱟ ᱵᱷᱟᱞᱮᱜᱮᱧ ᱠᱟᱢᱟᱣᱫᱟ